ᱛᱮᱦᱮᱧ ᱞᱟᱦᱟᱱᱛᱤ ᱟᱨᱩᱯᱷᱮᱨᱟᱣ ᱨᱮ ᱢᱟᱲᱟᱝ ᱥᱮᱡ ᱛᱟᱦᱮᱱ ᱞᱟᱹᱜᱤᱫ ᱯᱟᱹᱦᱤᱞᱛᱮ ᱚᱞᱚᱜ ᱯᱟᱲᱦᱟᱣ ᱥᱮᱬᱟᱭ ᱞᱟᱹᱠᱛᱤᱭᱟ ᱚᱱᱟ ᱥᱟᱶ ᱥᱟᱶᱛᱮ ᱮᱴᱟᱜ ᱯᱟᱨᱥᱤ ᱦᱚᱸ ᱵᱟᱰᱟᱭ ᱞᱟᱹᱠᱛᱤᱭᱟ ᱡᱮᱢᱚᱱ ᱤᱝᱨᱮᱡᱤ ᱵᱟᱝᱞᱟ ᱦᱤᱱᱫᱤ ᱱᱚᱣᱟ ᱠᱚ ᱯᱟᱹᱨᱥᱤ ᱨᱮᱭᱟ ᱫᱟᱠᱷᱚᱞ ᱦᱚᱸ ᱫᱚᱦᱚ ᱞᱟᱹᱠᱛᱤ ᱠᱟᱱᱟ ᱚᱱᱟ ᱥᱟᱶᱛᱮ ᱵᱟᱨᱦᱮᱸ ᱥᱚᱢᱟᱡᱽ ᱥᱟᱶ ᱥᱮᱞᱮᱫ ᱠᱟᱛᱮᱜ ᱥᱮᱢᱤᱱᱟᱨ ᱤᱱᱴᱟᱨᱵᱷᱤᱭᱩ ᱮᱢᱟᱱ ᱮᱢᱟᱱ ᱯᱚᱨᱤᱠᱷᱟ ᱠᱩ ᱠᱚᱨᱮ ᱦᱚᱸ ᱪᱟᱞᱟᱣ ᱦᱩᱭᱩᱜᱼᱟ ᱥᱮᱪᱮᱫ ᱥᱟᱶ ᱛᱩᱲᱤ ᱛᱤᱞᱢᱤᱧ ᱞᱮᱠᱟ ᱛᱟᱦᱮᱸ ᱦᱩᱭᱩᱜᱼᱟ ᱚᱱᱟ ᱠᱚ ᱵᱟᱵᱚᱫ ᱵᱟᱲᱟᱭ ᱦᱩᱭᱩᱜᱼᱟ ᱚᱱᱟ ᱠᱚ ᱵᱟᱫ ᱠᱟᱛᱮᱜ ᱦᱚᱸ ᱠᱷᱤᱞᱳᱰ ᱨᱮ ᱫᱟᱣ ᱦᱟᱛᱟᱣ ᱞᱟᱹᱠᱛᱤ ᱠᱟᱱᱟ ᱤᱧ ᱯᱟᱹᱦᱤᱞ ᱨᱮ ᱢᱳᱵᱟᱭᱤᱞ ᱠᱳᱢᱯᱤᱭᱩᱴᱟᱨ ᱵᱟᱵᱚᱛ ᱤᱧ ᱵᱟᱲᱟᱭ ᱟᱠᱟᱫᱟ ᱚᱱᱟ ᱛᱟᱭᱚᱢ ᱚᱱᱟ ᱨᱮᱱᱟᱜ ᱵᱮᱣᱦᱟᱨ ᱠᱚᱧ ᱪᱮᱫ ᱟᱠᱟᱫᱟ ᱢᱳᱵᱟᱭᱤᱞ ᱛᱮ ᱡᱚᱛᱚ ᱞᱮᱠᱟᱱ ᱠᱟᱹᱢᱤ ᱠᱚ ᱡᱮᱢᱚᱱ ᱯᱮᱢᱮᱱᱴ ᱯᱷᱳᱱ ᱠᱚᱞ ᱴᱮᱠᱥ ᱢᱮᱥᱮᱡᱽ ᱠᱚᱦᱚᱧ ᱥᱮᱬᱟ ᱟᱠᱟᱫᱟ ᱟᱨ ᱠᱚᱢᱯᱤᱭᱩᱴᱟᱨ ᱨᱮᱦᱚᱸ ᱟᱭᱢᱟ ᱞᱮᱠᱟᱱ ᱠᱟᱹᱢᱤ ᱤᱧᱤᱧ ᱥᱮᱬᱟ ᱟᱠᱟᱫᱟ ᱡᱮᱢᱚᱱ ᱯᱷᱳᱨᱚᱢ ᱯᱷᱤᱞᱟᱯ ᱵᱤᱞ ᱯᱮᱢᱮᱱᱴ ᱵᱷᱤᱰᱭᱳ ᱠᱚᱱᱯᱷᱟᱨᱮᱱᱥ ᱠᱚᱞ ᱛᱟᱨ ᱯᱚᱨ ᱱᱚᱛᱮ ᱴᱨᱟᱝᱡᱮᱠᱥᱮᱱ ᱡᱚᱛᱚ ᱞᱮᱠᱟᱱ ᱠᱟᱹᱢᱤ ᱜᱮ ᱠᱚᱢᱯᱤᱭᱩᱴᱟᱨ ᱫᱟᱨᱟᱡ ᱛᱮ ᱤᱧᱤᱧ ᱥᱮᱬᱟ ᱟᱠᱟᱫᱟ ᱚᱱᱟ ᱵᱟᱫ ᱠᱟᱛᱮ ᱦᱚᱸ ᱧᱮᱞᱚᱜᱼᱟ ᱠᱚᱢᱯᱤᱭᱩᱴᱟᱨ ᱚᱞᱚᱜ ᱯᱟᱲᱦᱟᱣ ᱨᱮᱦᱚᱸ ᱞᱟᱹᱠᱛᱤ ᱢᱮᱱᱟᱜᱼᱟ ᱚᱱᱟ ᱚᱞᱚᱜ ᱯᱟᱲᱦᱟᱣ ᱨᱮᱦᱚᱸ ᱟᱭᱢᱟ ᱨᱚᱠᱚᱢ ᱯᱨᱚᱡᱮᱠᱴ ᱳᱣᱟᱨᱠ ᱵᱩᱠ ᱯᱟᱣᱭᱟᱨ ᱯᱚᱭᱮᱱᱴ ᱱᱤᱭᱟ ᱠᱚ ᱠᱤᱱᱛᱩ ᱠᱚᱢᱯᱤᱭᱩᱴᱟᱨ ᱨᱮ ᱫᱟᱨᱟᱭ ᱛᱮ ᱤᱧ ᱥᱮᱬᱟ ᱫᱟᱲᱮ ᱟᱠᱟᱫᱟ